ᱟᱞᱮ ᱱᱚᱰᱮ ᱫᱷᱚᱨᱚᱢ ᱴᱷᱟᱶ ᱵᱚᱞᱛᱮ ᱢᱮᱱᱟᱜᱼᱟ ᱢᱟᱹᱡᱷᱤ ᱛᱷᱟᱱ ᱢᱮᱱᱟᱜᱼᱟ ᱟᱨ ᱡᱟᱦᱮᱨ ᱛᱷᱟᱱ ᱢᱮᱱᱟᱜᱼᱟ ᱤᱭᱟᱹᱠᱩ ᱵᱚᱸᱜᱟ ᱵᱳᱨᱳᱣᱟᱜ ᱢᱤᱫᱴᱮᱡ ᱛᱷᱟᱱ ᱢᱮᱱᱟᱜ ᱛᱟᱞᱮᱭᱟ ᱱᱤᱭᱟᱹᱠᱩ ᱟᱨ ᱥᱮᱨᱚᱠᱚᱢ ᱤᱭᱟᱹ ᱵᱚᱞᱛᱮ ᱢᱮᱱᱟᱜ ᱛᱟᱞᱮᱭᱟ ᱡᱮᱢᱚᱱ ᱦᱚᱲᱟᱜ ᱟᱹᱨᱤᱪᱟᱹᱞᱤ ᱡᱟᱹᱥᱛᱤ ᱦᱚᱲ ᱵᱟᱰᱟᱭ ᱤᱭᱟᱹ ᱞᱮᱠᱟᱛᱮ ᱫᱚ ᱡᱮᱢᱚᱱ ᱵᱟᱦᱟ ᱯᱚᱨᱚᱵᱽ ᱵᱟᱦᱟ ᱯᱚᱨᱚᱵᱽᱨᱮ ᱟᱞᱮ ᱱᱚᱰᱮ ᱡᱟᱦᱮᱨ ᱮᱨᱟ ᱜᱚᱸᱥᱟᱭ ᱮᱨᱟ ᱤᱭᱟᱹᱛᱮ ᱢᱮᱞᱟ ᱦᱩᱭ ᱵᱟᱲᱟᱜᱼᱟ ᱟᱹᱰᱤ ᱠᱟᱡᱟᱠ ᱦᱚᱲᱠᱩ ᱦᱟᱹᱡᱩᱜᱼᱟ ᱮᱱᱮᱡ ᱥᱮᱨᱮᱧᱟ ᱨᱟᱹᱥᱠᱟᱹ ᱠᱟᱡᱟᱠᱠᱩ ᱮᱱᱮᱡ ᱥᱮᱨᱮᱧᱟ ᱟᱨ ᱦᱚᱲ ᱵᱟᱰᱟᱭ ᱞᱮᱠᱟᱛᱮ ᱱᱟᱢᱠᱚᱨᱟ ᱫᱚ ᱟᱞᱮ ᱱᱚᱰᱮ ᱜᱟᱡᱚᱞᱨᱮ ᱦᱩᱭᱩᱜᱼᱟ ᱵᱤᱨᱥᱟᱹ ᱡᱤᱛᱩ ᱢᱮᱞᱟ ᱥᱤᱫᱟᱹᱼᱠᱟᱹᱱᱦᱩ ᱵᱤᱨᱥᱟᱹ ᱡᱤᱛᱩ ᱢᱮᱞᱟ ᱠᱚ ᱦᱩᱭᱚᱪᱚᱭᱟ ᱡᱮ ᱚᱱᱟᱨᱮ ᱠᱟᱡᱟᱠ ᱦᱚᱲᱠᱩ ᱦᱟᱹᱡᱩᱜᱼᱟ ᱠᱟᱡᱟᱠ ᱮᱱᱮᱡ ᱥᱮᱨᱮᱧ ᱱᱟᱱᱟᱱ ᱨᱚᱠᱚᱢ ᱤᱭᱟᱹᱠᱩ ᱩᱫᱩᱜᱼᱟ ᱜᱤᱫᱽᱨᱟᱹᱠᱩ ᱮᱱᱮᱡ ᱥᱮᱨᱮᱧᱠᱩ ᱠᱩ ᱩᱫᱩᱜᱼᱟ ᱨᱟᱹᱥᱠᱟᱹᱜᱮ ᱟᱹᱭᱠᱟᱹᱜᱼᱟ ᱨᱟᱹᱥᱠᱟᱹᱜᱮ ᱦᱩᱭᱩᱜᱼᱟ ᱢᱚᱡᱽᱜᱤ ᱱᱤᱭᱟᱹᱠᱩ ᱜᱮ ᱢᱟᱱᱮ ᱧᱮᱞᱡᱚᱝ ᱞᱮᱠᱟ ᱟᱨ ᱦᱚᱲᱟᱜ ᱟᱹᱨᱤᱼᱪᱟᱹᱞᱤ ᱤᱭᱟᱹ ᱞᱮᱠᱟᱛᱮ ᱫᱚ ᱱᱤᱭᱟᱹ ᱠᱩᱜᱤ ᱱᱚᱰᱮᱫᱚ ᱵᱤᱠᱠᱷᱮᱛᱫᱚ ᱢᱮᱱᱟᱜᱼᱟ